ᱟᱵᱚ ᱥᱟᱱᱛᱟᱲ ᱥᱚᱢᱟᱡᱽ ᱨᱮ ᱟᱸᱫᱷᱟᱯᱟᱹᱛᱭᱟᱹᱣ ᱫᱚ ᱢᱮᱱᱟᱜ ᱠᱟᱫᱟ ᱢᱮᱱᱠᱷᱟᱱ ᱯᱟᱹᱦᱤᱞᱤᱡ ᱜᱟᱯᱲᱟᱢ ᱠᱚᱠᱚ ᱞᱟᱹᱭ ᱵᱟᱲᱟᱭᱮᱜ ᱛᱟᱦᱮᱱᱟ ᱟᱸᱫᱷᱟᱯᱟᱹᱛᱭᱟᱹᱣ ᱫᱚ ᱱᱚᱣᱟ ᱠᱟᱱᱟ ᱡᱮ ᱩᱱᱟᱹᱜ ᱫᱤᱱ ᱠᱚ ᱞᱟᱹᱭᱮᱜ ᱛᱟᱦᱮᱱᱟ ᱰᱟᱹᱱ ᱵᱷᱩᱛ ᱢᱮᱱᱟᱜ ᱠᱟᱜ ᱠᱚᱣᱟ ᱥᱮ ᱪᱮᱜ ᱛᱚ ᱤᱧᱟᱹᱜ ᱢᱮᱜ ᱫᱤᱠᱷᱩᱛ ᱫᱚ ᱵᱟᱹᱧ ᱧᱮᱞ ᱠᱟᱜ ᱠᱚᱣᱟ ᱰᱟᱹᱱ ᱵᱷᱩᱠᱥᱤᱱ ᱫᱚ ᱪᱤᱠᱟᱹ ᱛᱮᱥᱮ ᱩᱱᱠᱩ ᱦᱚᱸ ᱧᱮᱞ ᱠᱟᱠᱚ ᱞᱮᱠᱷᱟᱱ ᱢᱮᱱ ᱵᱟᱲᱟᱭ ᱛᱟᱦᱮᱱᱟ ᱡᱮ ᱰᱟᱹᱱ ᱵᱷᱚᱠᱥᱤᱱ ᱢᱮᱱᱟᱜ ᱠᱚᱣᱟ ᱱᱤᱡᱮ ᱢᱮᱫ ᱛᱮ ᱵᱟᱢ ᱧᱮᱞ ᱞᱮᱠᱚ ᱠᱷᱟᱱ ᱪᱤᱡᱟᱹᱛᱮᱢ ᱵᱤᱥᱥᱟᱹᱥᱚᱜᱼᱟ ᱛᱚ ᱞᱟᱹᱭ ᱵᱟᱲᱟᱭᱟᱠᱚ ᱛᱚ ᱚᱱᱟᱜᱮ ᱢᱟᱱᱮ ᱟᱸᱫᱷᱟ ᱯᱟᱹᱛᱭᱟᱹᱣ ᱨᱮᱱᱟᱜ ᱵᱷᱚᱨᱥᱚᱝ ᱫᱚ ᱥᱮ ᱚᱨᱥᱚᱝ ᱫᱚ